ᱤᱧ ᱡᱚᱠᱷᱚᱱ ᱥᱚᱢᱟᱡᱽ ᱥᱮᱵᱟ ᱞᱟᱹᱜᱤᱫ ᱤᱧ ᱞᱟᱦᱟ ᱞᱮᱱᱟ ᱧᱮᱞᱮᱫ ᱠᱚᱣᱟᱧ ᱟᱹᱰᱤ ᱦᱚᱲᱜᱮ ᱨᱮᱸᱜᱮᱡ ᱱᱟᱪᱟᱨ ᱢᱮᱱᱟᱜ ᱠᱚᱣᱟ ᱚᱱᱟᱛᱮ ᱟᱹᱰᱤ ᱟᱭᱢᱟᱜᱟᱱ ᱠᱩᱲᱤ ᱜᱤᱫᱽᱨᱟᱹ ᱠᱚᱧ ᱢᱮᱱ ᱞᱮᱫ ᱠᱚᱣᱟ ᱥᱚᱢᱟᱡᱽ ᱥᱮᱵᱟ ᱵᱚᱱ ᱞᱟᱦᱟᱜᱼᱟ ᱡᱟᱦᱟᱸᱭ ᱫᱚᱢᱮ ᱠᱚ ᱨᱮᱸᱜᱮᱡ ᱱᱟᱪᱟᱨ ᱜᱮᱭᱟ ᱚᱲᱟᱜ ᱨᱮ ᱡᱚᱢᱟᱜ ᱵᱟᱹᱱᱩᱜ ᱛᱟᱠᱚᱣᱟ ᱡᱟᱢᱟ ᱯᱮᱱ ᱵᱟᱝ ᱠᱩᱞᱟᱹᱜ ᱠᱟᱱ ᱛᱟᱠᱚᱣᱟ ᱥᱮ ᱨᱟᱹᱯᱩᱫᱼᱨᱟᱹᱯᱩᱫ ᱚᱲᱟᱜ ᱢᱮᱱᱟᱜ ᱛᱟᱠᱚᱣᱟ ᱡᱟᱦᱟᱸᱭ ᱜᱤᱫᱽᱨᱟᱹ ᱵᱟᱠᱚ ᱯᱟᱲᱦᱟᱣ ᱦᱚᱪᱚ ᱫᱟᱲᱮᱭᱟᱠᱚ ᱠᱟᱱᱟ ᱚᱱᱟᱠᱚ ᱩᱱᱠᱩ ᱠᱚᱧ ᱥᱟᱦᱟᱡᱽᱡᱚ ᱫᱟᱲᱮᱭᱟᱠᱚᱢᱟ ᱚᱱᱟ ᱞᱟᱹᱜᱤᱫ ᱤᱧ ᱞᱟᱦᱟ ᱞᱮᱱᱟ ᱡᱟᱦᱟᱸᱭ ᱠᱚᱣᱟᱜ ᱡᱚᱢᱟᱜ ᱵᱟᱹᱱᱩᱜ ᱛᱟᱠᱚᱣᱟ ᱩᱱᱠᱩ ᱪᱟᱣᱞᱮ ᱟᱹᱞᱩ ᱥᱚᱵᱽᱡᱤ ᱰᱟᱞ ᱡᱚᱛᱚᱧ ᱮᱢ ᱠᱟᱜ ᱠᱚᱣᱟ ᱡᱟᱦᱟᱸᱭ ᱠᱚ ᱡᱟᱢᱟ ᱯᱮᱱ ᱵᱟᱹᱱᱩᱜ ᱛᱟᱠᱚᱣᱟ ᱩᱱᱠᱩ ᱡᱟᱢᱟ ᱯᱮᱱ ᱞᱮ ᱮᱢ ᱠᱟᱜ ᱠᱚᱣᱟ ᱡᱟᱦᱟᱸᱭ ᱠᱚ ᱚᱲᱟᱜ ᱫᱩᱣᱟᱹᱨ ᱵᱟᱹᱱᱩᱜ ᱛᱟᱠᱚᱣᱟ ᱩᱱᱠᱩ ᱠᱚ ᱚᱲᱟᱜ ᱫᱩᱣᱟᱹᱨ ᱠᱚ ᱧᱟᱢ ᱞᱟᱹᱜᱤᱫ ᱚᱱᱟ ᱞᱟᱹᱜᱤᱫ ᱥᱩᱵᱤᱫᱷᱟᱞᱮ ᱮᱢᱟᱜ ᱠᱚ ᱛᱟᱦᱮᱱᱟ ᱡᱟᱦᱟᱸᱭ ᱠᱚᱨᱮᱱ ᱜᱤᱫᱽᱨᱟᱹ ᱠᱚ ᱵᱟᱠᱚ ᱯᱟᱲᱦᱟᱣ ᱦᱚᱪᱚ ᱫᱟᱲᱮᱭᱟᱠᱚ ᱠᱟᱱᱟ ᱩᱱᱠᱩ ᱠᱚ ᱞᱟᱹᱜᱤᱫ ᱥᱩᱵᱤᱫᱷᱟᱞᱮ ᱠᱚᱨᱟᱣ ᱞᱮᱫᱟ ᱚᱱᱟ ᱠᱚ ᱧᱟᱢ ᱠᱟᱛᱮᱫ ᱩᱱᱠᱩ ᱟᱹᱰᱤ ᱨᱟᱹᱥᱠᱟᱹ ᱠᱚ ᱵᱩᱡᱽ ᱞᱮᱫᱟ ᱟᱨ ᱟᱞᱮ ᱦᱚᱸ ᱟᱹᱰᱤ ᱠᱚ ᱥᱟᱨᱦᱟᱣ ᱞᱮᱫ ᱞᱮᱭᱟ ᱚᱱᱟᱛᱮ ᱚᱱᱟ ᱥᱟᱨᱦᱟᱣ ᱧᱟᱢ ᱠᱟᱛᱮᱫ ᱤᱧᱦᱚᱸ ᱱᱤᱛᱦᱚᱸ ᱟᱹᱰᱤ ᱜᱚᱨᱚᱵᱽ ᱤᱧ ᱵᱩᱡᱷᱟᱹᱣᱟ